ᱤᱧ ᱫᱚ ᱫᱤᱱᱨᱮ ᱯᱚᱱᱮᱨᱳ ᱠᱷᱚᱱ ᱠᱩᱲᱤ ᱢᱤᱱᱤᱴ ᱥᱮᱨᱮᱧ ᱨᱮ ᱥᱚᱢᱚᱭ ᱤᱧ ᱮᱢᱟ ᱟᱨ ᱚᱱᱟ ᱥᱮᱨᱮᱧ ᱫᱚ ᱤᱧᱫᱚ ᱤᱭᱩᱴᱩᱵ ᱪᱮᱱᱮᱞ ᱠᱷᱚᱱᱤᱧ ᱯᱟᱸᱡᱟᱭᱟ ᱟᱨ ᱠᱩᱥᱤᱭᱟᱜ ᱞᱮᱠᱟ ᱟᱨ ᱥᱚᱢᱟᱡᱨᱮ ᱥᱮᱨᱮᱧᱚᱜ ᱞᱮᱠᱟ ᱥᱮᱨᱮᱧ ᱤᱧ ᱵᱟᱪᱷᱟᱣᱟ ᱟᱨ ᱚᱱᱟ ᱥᱮᱨᱮᱧ ᱤᱧ ᱫᱳ ᱠᱷᱟᱛᱟᱨᱤᱧ ᱚᱞᱟ ᱠᱷᱟᱛᱟᱨᱤᱧ ᱚᱞ ᱥᱟᱹᱛᱼᱟ ᱟᱨ ᱚᱱᱟ ᱥᱮᱨᱮᱧ ᱫᱚ ᱤᱧ ᱵᱟᱨ ᱵᱟᱨ ᱤᱭᱩᱴᱩᱵ ᱪᱮᱱᱮᱞ ᱠᱷᱚᱱᱤᱧ ᱟᱸᱡᱚᱢᱟ ᱟᱨ ᱚᱱᱟ ᱥᱮᱨᱮᱧ ᱥᱟᱶᱛᱮ ᱤᱧ ᱦᱚᱧ ᱥᱮᱨᱮᱧᱟ ᱟᱨ ᱥᱮᱨᱮᱧ ᱠᱟᱛᱮᱜ ᱚᱱᱟ ᱤᱧᱤᱧ ᱪᱮᱫᱟ ᱡᱚᱫᱤ ᱵᱟᱝ ᱡᱩᱛᱩᱜ ᱛᱤᱧ ᱛᱟᱦᱞᱤᱧ ᱵᱚᱱᱫᱚᱭᱟ ᱟᱨ ᱤᱧ ᱮᱦᱚᱵ ᱠᱷᱚᱱᱤᱧ ᱪᱟᱹᱞᱩᱭᱟ ᱟᱨᱚᱧ ᱥᱮᱨᱮᱧᱟ ᱟᱫᱚ ᱚᱱᱠᱟ ᱠᱟᱛᱮᱜ ᱜᱮ ᱤᱧ ᱫᱚ ᱢᱤᱫᱴᱟᱱ ᱥᱮᱨᱮᱧ ᱵᱟᱨ ᱵᱟᱨ ᱨᱤᱭᱟᱞᱥᱮᱞ ᱠᱟᱛᱮᱜ ᱤᱧ ᱫᱚ ᱤᱭᱩᱴᱩᱵ ᱪᱮᱫ ᱮᱫ ᱛᱮ ᱟᱨᱤᱧ ᱥᱮᱨᱮᱧᱟ